ᱟᱞᱮ ᱱᱚᱣᱟ ᱵᱤᱨᱵᱷᱩᱢ ᱦᱚᱱᱚᱛ ᱨᱮᱫᱚ ᱪᱟᱥᱵᱟᱥᱜᱮ ᱟᱹᱰᱤ ᱢᱟᱨᱟᱝ ᱡᱤᱵᱤᱠᱟ ᱠᱟᱱᱟ ᱪᱮᱫᱞᱮᱠᱟ ᱥᱮ ᱥᱟᱱᱟᱢ ᱦᱚᱲᱟᱜ ᱜᱮ ᱛᱷᱚᱲᱟ ᱥᱮ ᱟᱭᱢᱟ ᱠᱷᱮᱛ ᱦᱟᱥᱟᱠᱚ ᱦᱮᱱᱟᱜ ᱛᱟᱠᱩᱣᱟ ᱛᱚ ᱚᱱᱟᱦᱚᱛᱮᱫ ᱛᱮᱜᱮ ᱩᱱᱠᱩᱣᱟᱜ ᱡᱤᱵᱤᱠᱟᱠᱚ ᱟᱹᱨᱡᱟᱹᱣ ᱮᱫᱟ ᱢᱮᱱᱠᱷᱟᱱ ᱱᱚᱜ ᱚᱭ ᱵᱚᱨᱥᱟᱨᱮ ᱥᱮ ᱠᱷᱚᱨᱟᱨᱮ ᱵᱟᱨᱫᱷᱟᱣ ᱠᱟᱛᱮᱫ ᱦᱳᱲᱳᱠᱚ ᱪᱟᱥ ᱮᱫᱟ ᱮᱱᱠᱷᱟᱱ ᱤᱱᱟᱹ ᱛᱟᱭᱚᱢ ᱦᱮᱱᱟᱜ ᱟᱠᱟᱫᱟ ᱟᱹᱞᱩᱠᱩ ᱵᱮᱸᱜᱟᱲᱠᱚ ᱦᱟᱱᱟ ᱱᱟᱶᱟ ᱥᱚᱵᱽᱡᱤ ᱠᱚ ᱪᱟᱥᱟ ᱟᱨ ᱳᱭ ᱛᱩᱲᱤ ᱛᱤᱞᱢᱤᱧ ᱪᱟᱥᱠᱟᱛᱮᱫ ᱥᱩᱱᱩᱢ ᱠᱚᱨᱮᱱᱟᱜ ᱫᱚᱠᱩ ᱟᱹᱨᱡᱟᱹᱣᱮᱫᱟ ᱛᱚ ᱚᱱᱠᱟ ᱠᱟᱛᱮᱫ ᱜᱮ ᱠᱚ ᱵᱤᱨᱵᱷᱩᱢ ᱡᱮᱞᱟᱨᱮᱱ ᱦᱚᱲᱠᱚᱫᱚ ᱡᱟᱹᱥᱛᱤ ᱠᱟᱭᱛᱮᱜᱮ ᱪᱟᱥ ᱟᱹᱰᱤᱜᱮᱠᱚ ᱠᱷᱟᱴᱟᱜ ᱠᱟᱱᱟ ᱟᱨᱠᱚ ᱟᱨᱡᱟᱣᱮᱫᱟ ᱱᱚᱝᱠᱟ ᱠᱟᱛᱮᱫ ᱜᱮ ᱟᱠᱩᱣᱟᱜ ᱡᱤᱵᱤᱠᱚ ᱩᱪᱷᱱᱟᱹᱣᱮᱫᱟ